ᱱᱚᱣᱟ ᱴᱚᱴᱷᱟᱨᱮ ᱦᱟᱢᱮᱥᱟ ᱠᱚ ᱧᱮᱞᱚᱜᱼᱟ ᱱᱚᱝᱠᱟᱱ ᱠᱤᱪᱷᱩ ᱪᱮᱬᱮᱭᱟᱜ ᱧᱩᱛᱩᱢ ᱫᱚ ᱦᱩᱭᱩᱜ ᱠᱟᱱᱟ ᱜᱷᱮᱣᱨᱟ ᱯᱚᱛᱟᱢ ᱢᱤᱨᱩ ᱠᱟᱹᱦᱩ ᱠᱤᱥᱱᱤ ᱵᱚᱱᱟ ᱟᱨᱚ ᱮᱢᱟᱱ ᱠᱚ ᱱᱩᱠᱩ ᱢᱩᱫᱽᱨᱮ ᱤᱧ ᱢᱤᱨᱩ ᱪᱮᱬᱮᱧ ᱠᱩᱥᱤᱭᱟᱠᱚᱣᱟ ᱪᱮᱫᱟᱜ ᱥᱮᱵᱟᱝ ᱢᱤᱨᱩ ᱪᱮᱬᱮ ᱫᱚ ᱡᱟᱦᱟᱱᱟᱜ ᱜᱮᱢ ᱥᱮᱬᱟᱣᱟᱠᱚᱣᱟ ᱥᱮᱬᱟ ᱫᱟᱲᱮᱭᱟᱜᱼᱟ ᱠᱚ ᱮᱢᱚᱱ ᱠᱤ ᱟᱵᱚᱣᱟᱜ ᱨᱚᱲ ᱠᱚᱦᱚᱸ ᱠᱚ ᱥᱮᱬᱟᱭᱟ ᱩᱱᱠᱩ ᱨᱚᱲ ᱫᱟᱲᱮᱭᱟᱠᱚ ᱜᱚᱞ ᱫᱟᱲᱮᱭᱟᱜᱼᱟ ᱠᱚ ᱟᱨ ᱡᱟᱦᱟᱱᱤᱡ ᱜᱮ ᱥᱮ ᱡᱟᱦᱟᱱᱟᱜ ᱜᱮ ᱚᱥᱩᱵᱷᱚ ᱚᱲᱟᱜ ᱨᱮ ᱜᱷᱚᱴᱟᱣ ᱞᱟᱦᱟ ᱩᱱᱠᱩ ᱵᱩᱡᱽ ᱛᱤᱭᱳᱜᱟᱠᱚ ᱟᱨ ᱚᱱᱟ ᱠᱚ ᱵᱩᱡᱽ ᱛᱤᱭᱳᱜ ᱞᱮᱠᱷᱟᱱ ᱟᱵᱚ ᱠᱚ ᱥᱟᱵᱽᱫᱷᱟᱱ ᱵᱚᱱᱟ ᱛᱚ ᱚᱱᱟ ᱠᱷᱟᱹᱛᱤᱨ ᱛᱮᱜᱮ ᱢᱤᱨᱩ ᱪᱮᱬᱮ ᱫᱚ ᱡᱟᱹᱥᱛᱤᱧ ᱠᱩᱥᱤᱭᱟᱠᱚᱣᱟ